ᱥᱮᱪᱮᱫ ᱨᱳᱡᱽᱜᱟᱨ ᱟᱨ ᱢᱟᱬᱛᱮ ᱴᱚᱴᱷᱟ ᱨᱮ ᱯᱩᱨᱵᱚ ᱵᱚᱨᱫᱷᱚᱢᱟᱱ ᱦᱚᱱᱚᱛ ᱨᱮ ᱡᱩᱣᱟᱹᱱ ᱠᱚ ᱥᱟᱢᱟᱝ ᱨᱮ ᱢᱩᱲᱩᱫ ᱪᱮᱞᱮᱧᱡᱽ ᱫᱚ ᱦᱩᱭᱩᱜ ᱠᱟᱱᱟ ᱠᱷᱚᱛᱤ ᱠᱟᱨᱚᱠ ᱮᱞ ᱠᱳᱦᱚᱞ ᱨᱮᱱᱟᱜ ᱵᱮᱵᱚᱦᱟᱨ ᱥᱮ ᱦᱟᱺᱰᱤ ᱯᱟᱹᱣᱨᱟᱹ ᱠᱚᱣᱟᱜ ᱵᱮᱵᱚᱦᱟᱨ ᱱᱚᱣᱟ ᱠᱷᱟᱹᱛᱤᱨ ᱛᱮ ᱟᱛᱳ ᱴᱚᱞᱟ ᱠᱚᱨᱮᱱ ᱥᱟᱱᱟᱢ ᱠᱚᱢ ᱩᱢᱮᱹᱨ ᱨᱟᱱ ᱜᱤᱫᱽᱨᱟᱹ ᱠᱚ ᱠᱟᱹᱴᱤᱡ ᱠᱷᱚᱱ ᱜᱮ ᱦᱟᱺᱰᱤ ᱯᱟᱹᱣᱨᱟᱹ ᱪᱩᱴᱤ ᱛᱷᱟᱢᱟᱠᱩᱨ ᱥᱟᱶᱛᱮ ᱠᱚ ᱡᱚᱲᱟᱜ ᱠᱟᱱᱟ ᱟᱨ ᱚᱱᱟ ᱠᱚ ᱵᱮᱵᱚᱦᱟᱨ ᱠᱷᱟᱹᱛᱤᱨ ᱛᱮ ᱩᱱᱠᱩ ᱠᱚᱢ ᱩᱢᱮᱹᱨ ᱨᱟᱱ ᱜᱤᱫᱽᱨᱟᱹ ᱠᱚᱣᱟᱜ ᱥᱮ ᱡᱩᱣᱟᱹᱱ ᱠᱩᱲᱤᱼᱠᱚᱲᱟ ᱠᱚᱣᱟᱜ ᱚᱞᱚᱜ ᱯᱟᱲᱦᱟᱜ ᱥᱮᱜ ᱢᱚᱱ ᱫᱚ ᱠᱚᱢ ᱤᱫᱤᱜ ᱠᱟᱱ ᱛᱟᱠᱚᱣᱟ ᱟᱨ ᱮᱴᱟᱜ ᱥᱮᱱ ᱜᱮ ᱢᱚᱱ ᱴᱟᱱᱟᱣ ᱠᱷᱟᱹᱛᱤᱨ ᱛᱮ ᱩᱱᱠᱩ ᱫᱚ ᱨᱳᱡᱽᱜᱟᱨ ᱥᱮᱜ ᱠᱚ ᱞᱟᱦᱟ ᱪᱟᱞᱟᱜ ᱠᱟᱱᱟ ᱟᱨ ᱨᱳᱡᱽᱜᱟᱨ ᱦᱚᱸ ᱴᱷᱤᱠ ᱴᱷᱟᱠ ᱵᱟᱝ ᱠᱚ ᱫᱟᱲᱮᱭᱟᱜ ᱠᱟᱱ ᱠᱷᱟᱹᱛᱤᱨ ᱛᱮ ᱟᱠᱚᱣᱟᱜ ᱡᱤᱣᱤ ᱜᱮᱠᱚ ᱱᱚᱥᱴᱚ ᱤᱫᱤᱭᱮᱫᱟ ᱡᱟᱦᱟᱸ ᱫᱚ ᱯᱩᱨᱵᱚ ᱵᱚᱨᱫᱷᱚᱢᱟᱱ ᱨᱮ ᱡᱩᱣᱟᱹᱱ ᱠᱩᱲᱤᱼᱠᱚᱲᱟ ᱠᱚᱣᱟᱜ ᱢᱤᱫᱴᱤᱡ ᱟᱹᱰᱤ ᱢᱩᱥᱠᱤᱞᱟᱱ ᱡᱤᱱᱤᱥ ᱠᱩᱲᱤ ᱜᱤᱫᱽᱨᱟᱹ ᱠᱚᱦᱚᱸ ᱠᱚᱢ ᱩᱢᱮᱹᱨ ᱨᱮ ᱵᱟᱹᱲᱤᱡ ᱟᱱ ᱡᱤᱱᱤᱥ ᱠᱚ ᱥᱟᱶ ᱛᱮᱠᱚ ᱡᱚᱲᱟᱜ ᱠᱟᱱᱟ ᱡᱮᱢᱚᱱ ᱢᱳᱵᱟᱭᱤᱞ ᱠᱚ ᱥᱮ ᱟᱠᱚᱣᱟᱜ ᱵᱩᱫᱽᱫᱷᱤ ᱟᱨ ᱪᱤᱱᱛᱟᱹ ᱵᱷᱟᱵᱽᱱᱟ ᱟᱹᱣᱨᱤ ᱠᱮᱴᱮᱡᱚᱜ ᱞᱟᱦᱟ ᱨᱮᱜᱮ ᱴᱷᱟᱶ ᱠᱟᱱᱟ ᱠᱚ ᱡᱟᱦᱟᱸ ᱫᱚ ᱚᱞᱚᱜ ᱯᱟᱲᱦᱟᱜ ᱥᱮ ᱥᱮᱪᱮᱫ ᱵᱟᱝ ᱠᱷᱟᱹᱛᱤᱨ ᱛᱮ ᱢᱚᱱ ᱟᱨ ᱚᱱᱠᱟ ᱪᱤᱱᱛᱟᱹ ᱵᱷᱟᱵᱽᱱᱟ ᱥᱮ ᱟᱹᱠᱤᱞ ᱜᱮᱭᱟᱱ ᱵᱟᱝ ᱦᱩᱭᱩᱜ ᱠᱟᱱ ᱛᱟᱠᱚᱣᱟ ᱱᱚᱣᱟᱜᱮ ᱟᱹᱰᱤ ᱢᱟᱨᱟᱝ ᱪᱮᱞᱮᱧᱡᱽ ᱠᱟᱱᱟ ᱱᱚᱸᱰᱮᱱ ᱠᱚ ᱡᱩᱣᱟᱹᱱ ᱠᱚ ᱥᱟᱢᱟᱝ ᱨᱮ